ᱟᱞᱮ ᱚᱲᱟᱜ ᱨᱮ ᱥᱟᱱᱟᱢ ᱦᱚᱲ ᱜᱮ ᱪᱟ ᱫᱚᱞᱮ ᱠᱩᱥᱤᱭᱟᱜ ᱜᱮᱭᱟ ᱚᱱᱟᱛᱮ ᱥᱮᱛᱟᱜ ᱛᱚᱨᱟ ᱠᱷᱚᱱ ᱜᱮ ᱪᱟ ᱫᱚᱞᱮ ᱪᱚᱸᱫᱟᱭᱟ ᱟᱨ ᱚᱱᱟ ᱪᱟ ᱫᱚ ᱤᱧ ᱜᱤᱧ ᱪᱚᱸᱫᱟᱭ ᱛᱟᱞᱮᱭᱟ ᱯᱳᱭᱞᱳ ᱛᱮ ᱪᱩᱞᱦᱟᱹ ᱨᱮ ᱥᱮᱸᱜᱮᱞᱤᱧ ᱫᱷᱚᱨᱟᱣᱟ ᱫᱷᱚᱨᱟᱣ ᱛᱟᱭᱚᱢ ᱠᱮᱴᱞᱤᱧ ᱪᱚᱸᱫᱟᱭᱟ ᱠᱮᱴᱞᱤ ᱪᱟᱸᱫᱟ ᱠᱟᱛᱮ ᱛᱚᱣᱟᱧ ᱫᱩᱞᱟ ᱛᱚᱣᱟ ᱫᱩᱞ ᱛᱟᱭᱚᱢ ᱚᱱᱟᱨᱮ ᱦᱚᱲ ᱯᱚᱨᱤᱢᱟᱱ ᱧᱹᱮᱞ ᱠᱟᱛᱮ ᱫᱟᱜ ᱤᱧ ᱢᱮᱥᱟᱣᱟᱜᱼᱟ ᱢᱮᱥᱟ ᱠᱟᱛᱮ ᱚᱱᱟ ᱟᱫᱟᱜ ᱞᱮᱠᱟ ᱪᱤᱱᱤᱧ ᱮᱢᱟᱜᱼᱟ ᱪᱤᱱᱤ ᱮᱢ ᱛᱟᱭᱚᱢ ᱠᱤᱪᱷᱩ ᱜᱚᱞᱟᱣ ᱵᱟᱲᱟ ᱠᱟᱛᱮ ᱪᱟ ᱯᱟᱛᱟ ᱚᱱᱟᱨᱤᱧ ᱪᱟᱰᱳᱭᱟ ᱪᱟᱰᱳ ᱠᱟᱛᱮ ᱚᱱᱟ ᱤᱥᱤᱱ ᱞᱮᱱ ᱠᱷᱟᱱ ᱜᱮ ᱟᱫᱚᱧ ᱟᱬᱜᱚᱭᱟ ᱟᱬᱜᱚ ᱠᱟᱛᱮ ᱠᱟᱛᱮ ᱪᱷᱟᱹᱠᱱᱤ ᱛᱤᱧ ᱪᱷᱟᱸᱠᱟᱣᱟ ᱟᱨ ᱠᱟᱯ ᱨᱮᱧ ᱫᱩᱞᱟ ᱚᱱᱠᱟ ᱠᱟᱛᱮ ᱪᱟᱼᱞᱮ ᱤᱥᱤᱟ